ᱨᱮᱰᱤᱭᱳ ᱴᱮᱞᱤᱵᱷᱤᱥᱚᱱ ᱟᱨ ᱯᱨᱤᱱᱴ ᱞᱮᱠᱟᱱᱟᱜ ᱛᱮᱫᱚ ᱠᱷᱚᱵᱚᱨ ᱠᱚ ᱟᱨ ᱡᱚᱢ ᱧᱟᱢᱚᱜᱼᱟ ᱟᱨ ᱱᱮᱛᱟᱨ ᱢᱟ ᱤᱱᱴᱟᱨᱱᱮᱴ ᱡᱟᱢᱟᱱᱟ ᱠᱟᱱᱟ ᱚᱱᱟ ᱦᱚᱛᱮᱡ ᱛᱮᱜᱮ ᱱᱮᱛᱟᱨ ᱫᱚ ᱠᱷᱚᱵᱚᱨ ᱠᱚ ᱧᱟᱢᱚᱜᱼᱟ ᱟᱨ ᱥᱟᱱᱛᱟᱲᱤ ᱯᱟᱹᱨᱥᱤ ᱦᱚᱛᱮᱡ ᱛᱮᱫᱚ ᱢᱤᱰᱤᱭᱟ ᱜᱮ ᱱᱚᱣᱟᱜᱮ ᱵᱷᱮᱜᱟᱨᱚᱜ ᱠᱟᱱᱟ ᱢᱤᱰᱤᱭᱟ ᱨᱮᱫᱚ ᱦᱤᱱᱫᱤ ᱛᱮᱜᱮ ᱡᱟᱹᱥᱛᱤ ᱠᱟᱛᱮ ᱠᱷᱚᱵᱚᱨ ᱠᱚ ᱟᱸᱡᱚᱢ ᱧᱟᱢᱚᱜ ᱠᱟᱱᱟ ᱥᱟᱱᱛᱟᱲᱤ ᱯᱟᱹᱨᱥᱤ ᱫᱚ ᱟᱫᱚᱜ ᱠᱟᱱᱟ ᱚᱱᱟᱜᱮ ᱡᱟᱹᱥᱛᱤ ᱠᱟᱛᱮ ᱥᱟᱱᱛᱟᱲᱤ ᱯᱟᱹᱨᱥᱤ ᱫᱚ ᱠᱳᱱᱳ ᱢᱤᱰᱤᱭᱟ ᱨᱮ ᱟᱹᱰᱤᱜᱟᱱ ᱵᱷᱮᱜᱟᱨᱚᱜ ᱞᱮᱠᱟᱱ ᱠᱟᱛᱷᱟ ᱠᱚ ᱟᱹᱭᱠᱟᱹᱜ ᱠᱟᱱᱟ